ᱱᱤᱛᱚᱜ ᱟᱵᱚ ᱱᱚᱣᱟ ᱫᱩᱱᱤᱭᱟᱹ ᱨᱮᱫᱚ ᱦᱚᱲ ᱡᱤᱣᱤ ᱫᱚ ᱡᱩᱫᱤ ᱵᱟᱵᱚ ᱡᱟᱦᱟᱱᱟᱜ ᱜᱮ ᱠᱷᱮᱞᱳᱱᱰ ᱪᱟᱦᱮ ᱦᱚᱲᱢᱚ ᱵᱟᱵᱚ ᱡᱚᱛᱚᱱᱟ ᱟᱵᱚ ᱛᱮ ᱡᱚᱛᱚᱱ ᱡᱟᱦᱟᱸ ᱞᱮᱠᱟᱛᱮ ᱢᱟᱱᱮ ᱫᱚ ᱡᱚᱛᱚᱱ ᱫᱚ ᱦᱩᱭᱱᱟ ᱡᱮ ᱦᱚᱲᱢᱚ ᱞᱟᱹᱜᱤᱫ ᱥᱚᱢᱚᱭ ᱚᱰᱚᱠ ᱦᱩᱭᱩᱜᱼᱟ ᱠᱟᱥᱟᱨᱟᱛ ᱦᱩᱭᱩᱜᱼᱟ ᱵᱮᱭᱟᱢ ᱦᱩᱭᱩᱜᱼᱟ ᱦᱚᱲᱢᱚ ᱦᱚᱲᱢᱚ ᱞᱟᱹᱜᱤᱫ ᱛᱚᱵᱮ ᱦᱚᱲᱢᱚ ᱫᱚ ᱵᱮᱥ ᱛᱟᱦᱮᱱᱟ ᱟᱨ ᱡᱩᱫᱤ ᱱᱚᱝᱠᱟ ᱵᱟᱵᱚ ᱡᱚᱢᱟᱵᱚ ᱟᱨᱵᱚ ᱛᱟᱦᱮᱸ ᱠᱚᱜᱼᱟ ᱚᱲᱟᱜ ᱨᱮᱜᱮ ᱪᱮᱫ ᱵᱟᱵᱚ ᱚᱱᱠᱟ ᱦᱚᱲᱢᱚ ᱠᱷᱟᱴᱟᱣ ᱞᱮᱠᱟ ᱵᱟᱵᱚ ᱠᱟᱹᱢᱤᱭᱟ ᱮᱱᱠᱷᱟᱱ ᱫᱚ ᱟᱵᱚ ᱫᱚ ᱟᱹᱰᱤᱜᱟᱱ ᱯᱨᱚᱠᱟᱨᱟᱜ ᱨᱩᱣᱟᱹ ᱦᱚᱸ ᱧᱟᱢ ᱵᱚᱱᱟ ᱟᱨ ᱚᱱᱟ ᱛᱮᱜᱮ ᱟᱹᱰᱤᱜᱟᱱ ᱦᱚᱲ ᱦᱚᱸ ᱱᱚᱠᱟ ᱨᱩᱣᱟᱹ ᱧᱟᱢᱮᱫ ᱠᱚᱜᱮᱭᱟ ᱡᱩᱫᱤ ᱦᱚᱲᱢᱚ ᱵᱟᱵᱚ ᱠᱷᱟᱴᱟᱣ ᱠᱷᱟᱱ ᱫᱚ ᱟᱫᱚ ᱠᱷᱟᱴᱟᱣ ᱞᱮᱠᱟᱛᱮᱫᱚ ᱦᱚᱲ ᱦᱚᱸ ᱟᱯᱱᱟᱨᱟᱜ ᱤᱭᱟᱹ ᱡᱤᱵᱚᱱ ᱵᱟᱧᱪᱟᱣ ᱞᱮᱠᱟᱛᱮᱫᱚ ᱦᱚᱲᱢᱚ ᱵᱟᱠᱷᱨᱟ ᱫᱚ ᱵᱮᱭᱟᱢ ᱥᱮ ᱠᱷᱮᱞᱳᱰ ᱞᱟᱹᱜᱤᱫ ᱫᱚ ᱡᱟᱦᱟᱸ ᱞᱮᱠᱟ ᱡᱟᱦᱟᱸ ᱜᱮ ᱠᱷᱮᱞᱳᱰ ᱢᱮᱱᱟᱜᱼᱟ ᱚᱱᱟ ᱫᱚ ᱟᱯᱱᱟᱨ ᱫᱚᱨᱠᱟᱨ ᱠᱟᱱ ᱜᱮᱭᱟ ᱱᱤᱛᱚᱜ ᱫᱚ ᱵᱷᱟᱜᱽ ᱫᱟᱹᱲᱠᱟ ᱡᱤᱵᱚᱱ ᱠᱟᱱᱟ ᱡᱤᱱᱫᱮᱜᱤ ᱠᱟᱱᱟ ᱟᱨ ᱚᱱᱟ ᱞᱟᱹᱜᱤᱫ ᱫᱚ ᱡᱩᱫᱤ ᱫᱩᱲᱩᱵ ᱫᱩᱲᱩᱵ ᱡᱟᱦᱟᱱᱟᱜ ᱵᱚ ᱪᱤᱠᱟᱹᱭ ᱠᱷᱟᱱ ᱮᱱᱠᱷᱟᱱ ᱫᱚ ᱦᱚᱲᱢᱚ ᱛᱟᱵᱚ ᱥᱩᱥᱛᱚᱜᱼᱟ ᱟᱨ ᱡᱟᱦᱟᱸ ᱛᱤᱱᱟᱹᱜ ᱜᱮ ᱦᱚᱲᱢᱚ ᱨᱮᱭᱟᱜ ᱱᱚᱣᱟ ᱥᱤᱥᱴᱮᱢ ᱢᱮᱱᱟᱜᱼᱟ ᱚᱱᱟ ᱦᱚᱸ ᱠᱷᱟᱨᱟᱵᱚᱜᱼᱟ ᱮᱱᱠᱷᱟᱱ ᱫᱚ ᱨᱩᱣᱟᱹ ᱠᱚ ᱦᱤᱡᱩᱜᱼᱟ ᱨᱩᱣᱟᱹ ᱛᱮ ᱵᱟᱧᱪᱟᱣ ᱵᱟᱠᱷᱨᱟ ᱛᱮᱫᱚ ᱟᱵᱚ ᱫᱚ ᱥᱚᱢᱚᱭ ᱞᱟᱹᱜᱤᱫ ᱫᱚ ᱟᱫᱷᱟ ᱜᱷᱟᱱᱴᱟ ᱫᱚ ᱮᱢ ᱫᱚᱨᱠᱟᱨ